ᱴᱷᱟᱹᱠᱩᱨᱢᱚᱱᱤ ᱠᱟᱨᱟᱢ ᱵᱟᱨᱮᱛᱮ ᱞᱟᱹᱭ ᱥᱚᱫᱚᱨ ᱢᱮ ᱦᱮᱸ ᱜᱚᱢᱠᱮ ᱠᱟᱨᱟᱢ ᱵᱟᱨᱮᱛᱮ ᱫᱚ ᱱᱚᱣᱟᱜᱮ ᱞᱟᱹᱭ ᱜᱟᱱᱚᱜᱼᱟ ᱡᱮ ᱠᱟᱨᱟᱢ ᱫᱚ ᱢᱤᱫᱴᱮᱱ ᱵᱚᱸᱜᱟᱼᱵᱩᱨᱩ ᱠᱟᱱᱟ ᱥᱟᱶᱛᱟ ᱟᱹᱨᱤ ᱵᱚᱸᱜᱟᱼᱵᱩᱨᱩ ᱥᱟᱱᱛᱟᱲ ᱥᱟᱶᱛᱟ ᱨᱮ ᱡᱟᱦᱟᱸ ᱵᱚᱸᱜᱟᱼᱵᱩᱨᱩ ᱢᱮᱱᱟᱜ ᱫᱚ ᱚᱱᱟ ᱵᱚᱸᱜᱟᱼᱵᱩᱨᱩ ᱠᱚ ᱞᱮᱠᱟᱜᱮ ᱢᱤᱫᱴᱮᱱ ᱠᱟᱨᱟᱢ ᱦᱚᱸ ᱢᱤᱫᱴᱮᱱ ᱵᱚᱸᱜᱟᱼᱵᱩᱨᱩ ᱠᱚ ᱠᱟᱱᱟ ᱠᱟᱨᱟᱢ ᱨᱮᱫᱚ ᱠᱟᱨᱟᱢ ᱵᱚᱸᱜᱟ ᱠᱚ ᱫᱮᱵᱟ ᱥᱮᱵᱟᱭᱮᱭᱟ ᱪᱮᱫ ᱞᱮᱠᱟ ᱠᱟᱨᱟᱢ ᱫᱚ ᱜᱳᱴᱟ ᱫᱤᱥᱚᱢ ᱦᱚᱲᱤᱡ ᱵᱚᱸᱜᱟᱼᱵᱩᱨᱩ ᱠᱟᱱᱟᱭ ᱩᱱᱤ ᱫᱚ ᱜᱳᱴᱟ ᱫᱤᱥᱚᱢ ᱦᱚᱲᱤᱪ ᱵᱚᱸᱜᱟ ᱵᱚᱸᱜᱟ ᱠᱟᱱ ᱜᱮᱭᱟᱭ ᱥᱮ ᱟᱵᱚ ᱜᱳᱴᱟ ᱫᱤᱥᱚᱢ ᱦᱚᱲ ᱜᱮᱵᱚᱱ ᱫᱮᱵᱟ ᱥᱮᱵᱟᱭᱮᱭᱟ ᱢᱮᱱᱠᱷᱟᱱ ᱩᱱᱤ ᱫᱚ ᱚᱠᱚᱭ ᱚᱠᱟᱨᱮ ᱠᱩᱥᱤᱭᱟᱜ ᱚᱠᱚᱭ ᱴᱷᱮᱱᱮ ᱠᱩᱥᱤᱭᱟᱜᱼᱟ ᱫᱮᱵᱟᱼᱥᱮᱵᱟ ᱟᱛᱟᱝ ᱥᱟᱱᱟᱭᱮᱭᱟ ᱚᱱᱠᱟᱱ ᱦᱚᱲ ᱴᱷᱮᱱ ᱯᱳᱭᱞᱳ ᱫᱚ ᱢᱟᱱᱮ ᱠᱟᱨᱟᱢ ᱩᱯᱮᱞᱚᱜᱼᱟ ᱥᱮ ᱚᱲᱟᱜ ᱨᱮ ᱡᱮᱢᱚᱱ ᱫᱷᱚᱨᱮ ᱱᱟᱣ ᱚᱲᱟᱜ ᱨᱮ ᱠᱟᱨᱟᱢ ᱫᱟᱨᱮ ᱟᱠᱚᱣᱟ ᱥᱮ ᱛᱤᱠᱤ ᱦᱩᱲᱩ ᱯᱚᱴᱠᱚᱡᱚᱜᱼᱟ ᱟᱨ ᱵᱟᱠᱷᱟᱡ ᱦᱚᱲᱟᱜ ᱡᱟᱦᱟᱸᱭ ᱛᱟᱠᱚ ᱚᱲᱟᱜ ᱨᱮ ᱠᱟᱨᱟᱢ ᱵᱚᱸᱜᱟᱭ ᱩᱯᱮᱞᱚᱜ ᱫᱚ ᱩᱱᱠᱩ ᱚᱲᱟᱜ ᱨᱮ ᱡᱟᱦᱟᱸᱭᱟᱜ ᱜᱮ ᱩᱵ ᱡᱟᱴᱟᱜᱼᱟ ᱥᱮ ᱩᱵ ᱜᱟᱹᱴᱟᱹᱜ ᱛᱟᱠᱚᱣᱟ ᱚᱱᱟ ᱞᱮᱠᱟ ᱠᱟᱛᱮ ᱜᱮᱠᱚ ᱵᱟᱲᱟᱭ ᱧᱟᱢᱟ ᱡᱮ ᱱᱩᱠᱩ ᱫᱚ ᱠᱟᱨᱟᱢ ᱵᱚᱸᱜᱟ ᱠᱚ ᱥᱟᱵ ᱟᱠᱟᱫ ᱠᱚᱣᱟ ᱟᱨ ᱠᱟᱨᱟᱢ ᱵᱚᱸᱜᱟ ᱫᱚ ᱦᱟᱺᱰᱤ ᱯᱟᱹᱣᱨᱟᱹ ᱥᱮ ᱥᱚ ᱥᱤᱲᱤᱡ ᱵᱟᱝ ᱚᱱᱠᱟᱱᱟᱜ ᱡᱟᱦᱟᱸᱱᱟᱜ ᱵᱟᱹᱲᱤᱡ ᱫᱚ ᱵᱟᱭ ᱠᱩᱥᱤᱭᱟᱜᱼᱟ ᱥᱮ ᱩᱱᱠᱩ ᱫᱚ ᱵᱷᱟᱜᱮ ᱥᱩᱞᱩᱠ ᱜᱷᱟᱨᱚᱸᱡᱽ ᱨᱮ ᱥᱮ ᱵᱷᱟᱜᱮ ᱥᱚᱝᱥᱟᱨ ᱨᱮ ᱚᱱᱠᱟᱱ ᱦᱚᱲ ᱴᱷᱮᱱᱜᱮ ᱩᱯᱩᱞᱚᱜᱼᱟᱭ ᱠᱟᱨᱟᱢ ᱫᱚ ᱥᱩᱠ ᱥᱟᱦᱟᱨ ᱨᱤᱱᱤᱡ ᱵᱚᱸᱜᱟᱼᱵᱩᱨᱩ ᱠᱟᱱᱟᱭ ᱠᱟᱨᱟᱢ ᱵᱚᱸᱜᱟ ᱫᱮᱵᱟᱼᱥᱮᱵᱟ ᱞᱮᱠᱷᱟᱱ ᱫᱚ ᱠᱟᱨᱟᱢ ᱵᱚᱸᱜᱟ ᱫᱮᱵᱟᱼᱥᱮᱵᱟ ᱞᱮᱠᱷᱟᱱ ᱫᱚ ᱥᱩᱠ ᱥᱟᱦᱟᱨ ᱚᱲᱟᱜ ᱫᱩᱣᱟᱹᱨ ᱨᱮ ᱥᱩᱠ ᱥᱟᱦᱟᱨ ᱵᱮᱥᱤᱜᱼᱟ ᱫᱷᱚᱱ ᱥᱚᱢᱯᱚᱛᱛᱤ ᱵᱮᱥᱤᱜᱼᱟ ᱜᱟᱹᱭ ᱢᱤᱦᱩ ᱢᱮᱨᱚᱢ ᱠᱚ ᱵᱟᱹᱰᱟᱹᱜᱼᱟ ᱚᱲᱟᱜ ᱨᱮ ᱦᱩᱲᱩ ᱪᱟᱣᱞᱮ ᱵᱟᱹᱲᱛᱤᱜᱼᱟ ᱥᱮ ᱥᱩᱠ ᱥᱟᱶᱟᱨ ᱦᱩᱭᱩᱜᱼᱟ ᱟᱨ ᱚᱠᱚᱭ ᱫᱚ ᱯᱮᱲᱟ ᱱᱟᱣᱟ ᱯᱮᱲᱟ ᱠᱚ ᱵᱟᱠᱚ ᱦᱤᱡᱩᱜ ᱠᱟᱱᱟ ᱥᱮ ᱚᱱᱟ ᱠᱚᱠᱚ ᱯᱮᱲᱟ ᱠᱚᱠᱚ ᱦᱤᱡᱩᱜ ᱢᱟ ᱱᱟᱣᱟ ᱯᱮᱲᱟ ᱠᱚᱠᱚ ᱵᱚᱞᱚᱱ ᱢᱟ ᱚᱱᱟ ᱞᱮᱠᱟ ᱛᱮᱠᱚ ᱫᱮᱵᱟᱼᱥᱮᱵᱟᱭᱮᱭᱟ ᱟᱨ ᱟᱨ ᱠᱟᱨᱟᱢ ᱵᱚᱸᱜᱟ ᱫᱚ ᱱᱚᱝᱠᱟ ᱞᱮᱠᱟ ᱠᱚ ᱫᱮᱵᱟᱼᱥᱮᱵᱟᱭᱮᱭᱟ ᱡᱮᱢᱚᱱ ᱩᱱᱤ ᱫᱚ ᱟᱹᱰᱤ ᱱᱤᱭᱚᱢ ᱯᱟᱞᱚᱱ ᱠᱟᱛᱮᱫ ᱠᱟᱨᱟᱢ ᱵᱚᱸᱜᱟᱼᱵᱩᱨᱩ ᱫᱚ ᱟᱹᱰᱤᱜᱟᱱ ᱱᱤᱭᱚᱢ ᱯᱟᱞᱚᱱ ᱦᱩᱭᱩᱜᱼᱟ ᱱᱤᱭᱚᱢ ᱯᱟᱞᱚᱱ ᱠᱟᱛᱮᱫ ᱩᱱᱤ ᱵᱚᱸᱜᱟ ᱫᱚ ᱫᱮᱵᱟᱼᱥᱮᱵᱟᱭᱮ ᱦᱩᱭᱩᱜᱼᱟ ᱡᱚᱢ ᱧᱩ ᱵᱟᱝ ᱠᱟᱛᱮᱫ ᱥᱮ ᱵᱟᱨ ᱠᱟᱛᱮᱫ ᱵᱟᱨᱥᱤᱧ ᱵᱟᱨᱥᱤᱧ ᱠᱚ ᱯᱟᱞᱚᱱᱟ ᱟᱨ ᱚᱱᱟ ᱡᱟᱦᱟᱸᱭ ᱦᱟᱸᱜ ᱠᱤᱱ ᱵᱚᱸᱜᱟᱼᱵᱩᱨᱩᱭ ᱫᱚ ᱦᱟᱸᱜ ᱡᱟᱦᱟᱸᱭ ᱫᱤᱦᱨᱤ ᱞᱮᱠᱟ ᱠᱚ ᱥᱟᱵ ᱠᱤᱱ ᱫᱚ ᱩᱱᱤᱠᱤᱱ ᱫᱚ ᱢᱟᱲᱟᱝ ᱠᱷᱚᱱᱟᱜ ᱜᱮᱠᱤᱱ ᱯᱟᱞᱚᱱᱟ ᱟᱨ ᱡᱮ ᱦᱤᱞᱳᱜ ᱵᱚᱸᱜᱟ ᱦᱩᱭᱩᱜᱼᱟ ᱚᱱᱟ ᱢᱟᱲᱟᱝ ᱦᱤᱞᱳᱜ ᱠᱟᱨᱟᱢ ᱠᱚ ᱵᱤᱫᱟ ᱠᱟᱨᱟᱢ ᱠᱚ ᱟᱹᱜᱩᱭᱟ ᱯᱳᱭᱞᱳ ᱠᱟᱨᱟᱢ ᱠᱚ ᱟᱹᱜᱩᱭᱟ ᱵᱟᱦᱨᱮ ᱠᱷᱚᱱᱟᱜ ᱡᱟᱦᱟᱸ ᱟᱠᱚᱣᱟᱜ ᱥᱤᱢᱟᱹ ᱠᱷᱚᱱᱟᱜ ᱜᱮ ᱟᱨᱠᱤ ᱡᱟᱦᱟᱸ ᱵᱟᱭᱨᱮ ᱠᱷᱚᱱᱟᱜ ᱠᱟᱨᱟᱢ ᱠᱚ ᱟᱹᱜᱩᱭᱟ ᱚᱱᱟ ᱫᱚ ᱠᱟᱨᱟᱢ ᱠᱚ ᱟᱹᱜᱩᱭ ᱛᱮ ᱟᱠᱷᱲᱟ ᱨᱮᱠᱚ ᱵᱤᱫᱟ ᱵᱤᱫ ᱠᱟᱛᱮᱫ ᱛᱟᱨᱯᱚᱨᱮ ᱫᱟᱜ ᱠᱚ ᱟᱹᱜᱩᱭᱟ ᱫᱟᱜ ᱠᱚ ᱵᱟᱯᱞᱟ ᱟᱹᱜᱩᱭᱟ ᱛᱟᱨᱯᱚᱨᱮ ᱚᱸᱰᱮ ᱠᱚ ᱵᱟᱯᱞᱟ ᱫᱟᱜ ᱠᱚ ᱵᱟᱯᱞᱟ ᱟᱹᱜᱩᱭ ᱛᱮ ᱟᱫᱚ ᱚᱸᱰᱮ ᱠᱚ ᱫᱚᱦᱚᱭᱟ ᱫᱚᱦᱚ ᱠᱟᱛᱮᱫ ᱢᱤᱫ ᱧᱤᱫᱟᱹ ᱠᱟᱨᱟᱢ ᱜᱚᱸᱥᱟᱭ ᱨᱟᱹᱥᱠᱟᱹ ᱦᱚᱪᱚ ᱞᱟᱹᱜᱤᱫ ᱠᱟᱨᱟᱢ ᱠᱚ ᱫᱚᱱᱟ ᱠᱟᱨᱟᱢ ᱠᱚ ᱫᱚᱱᱟ ᱟᱨ ᱚᱱᱠᱟ ᱜᱩᱨᱩᱣᱟᱛᱮ ᱦᱚᱸᱠᱚ ᱠᱚ ᱠᱟᱨᱟᱢᱚᱜ ᱜᱮᱭᱟ ᱜᱩᱨᱩ ᱜᱚᱢᱠᱮ ᱵᱤᱱᱛᱤᱭᱟᱭ ᱢᱤᱫ ᱧᱤᱫᱟᱹ ᱵᱤᱱᱛᱤ ᱵᱟᱸᱠᱷᱮᱬ ᱦᱩᱭᱩᱜᱼᱟ ᱮᱱᱮᱡ ᱥᱮᱨᱮᱧ ᱛᱮ ᱠᱟᱨᱟᱢ ᱜᱚᱸᱥᱟᱭ ᱠᱚ ᱨᱟᱹᱥᱠᱟᱹ ᱦᱚᱪᱚᱭᱮᱭᱟ ᱠᱟᱨᱟᱢ ᱜᱚᱸᱥᱟᱭ ᱠᱚ ᱨᱟᱹᱥᱠᱟᱹ ᱦᱚᱪᱚᱭᱮᱭᱟ ᱟᱨ ᱚᱱᱟ ᱥᱟᱶᱛᱮ ᱠᱟᱨᱟᱢ ᱜᱚᱥᱟᱭ ᱫᱚ ᱡᱚᱛᱚ ᱦᱚᱲ ᱧᱤᱫᱟᱹ ᱤᱧᱟᱹᱜ ᱵᱟᱲᱟᱭ ᱛᱮᱫᱚ ᱧᱤᱫᱟᱹ ᱵᱮᱸᱜᱮᱫ ᱠᱟᱛᱮᱫ ᱡᱚᱛᱚᱦᱚᱲ ᱡᱮᱢᱚᱱ ᱵᱮᱸᱜᱮᱫ ᱨᱮᱜᱮ ᱠᱚ ᱛᱟᱦᱮᱱ ᱢᱟ ᱚᱱᱠᱟ ᱠᱟᱛᱮᱫ ᱠᱚ ᱫᱮᱵᱟᱼᱥᱮᱵᱟᱭᱮᱭᱟᱠᱚ ᱟᱨ ᱦᱟᱹᱛᱤ ᱥᱟᱫᱚᱢ ᱠᱚᱠᱚ ᱵᱮᱱᱟᱣ ᱠᱚᱣᱟ ᱚᱱᱟ ᱥᱟᱞᱟᱜ ᱛᱮ ᱠᱟᱨᱟᱢ ᱜᱚᱸᱥᱟᱭ ᱥᱟᱶᱛᱮ ᱦᱟᱹᱛᱤ ᱥᱟᱫᱚᱢ ᱛᱟᱭᱟᱱ ᱢᱟᱜᱟᱲ ᱦᱟᱹᱠᱩ ᱵᱤᱧ ᱦᱚᱲ ᱫᱟᱨᱮ ᱮᱢᱟᱱ ᱮᱢᱟᱱ ᱟᱹᱲᱤ ᱠᱤᱪᱷᱩ ᱠᱚ ᱟᱹᱰᱤᱜᱟᱱ ᱡᱤᱭᱟᱹᱞᱤ ᱠᱚᱠᱚ ᱵᱮᱱᱟᱣ ᱠᱚᱣᱟ ᱵᱮᱱᱟᱣ ᱠᱟᱛᱮᱫ ᱚᱸᱰᱮ ᱠᱚ ᱫᱚᱲᱚᱢ ᱠᱚᱣᱟ ᱫᱚᱲᱚᱢ ᱠᱟᱛᱮᱫ ᱠᱚ ᱵᱚᱸᱜᱟᱼᱵᱩᱨᱩ ᱟᱠᱚᱣᱟ ᱤᱱᱟᱹ ᱛᱟᱭᱚᱢ ᱮᱱᱮᱡ ᱥᱮᱨᱮᱧ ᱛᱮ ᱧᱤᱫᱟᱹ ᱟᱸᱜᱟᱜ ᱯᱚᱨᱮᱨ ᱫᱚᱥᱟᱨ ᱫᱚ ᱫᱚᱥᱟᱨ ᱦᱤᱞᱳᱜ ᱥᱮᱛᱟᱜ ᱡᱚᱛᱚ ᱦᱚᱲ ᱩᱢ ᱯᱷᱟᱨᱪᱟ ᱱᱟᱲᱠᱟ ᱯᱷᱟᱨᱪᱟ ᱠᱟᱛᱮᱫ ᱡᱚᱛᱚ ᱦᱚᱲ ᱯᱩᱰ ᱞᱩᱜᱽᱲᱤ ᱛᱮ ᱵᱟᱸᱫᱮ ᱠᱟᱛᱮᱫ ᱥᱮ ᱠᱚᱲᱟ ᱦᱚᱯᱚᱱ ᱠᱚᱫᱚ ᱯᱩᱰ ᱟᱨᱟᱜ ᱯᱟᱹᱲ ᱫᱷᱩᱛᱤ ᱛᱮ ᱫᱷᱩᱛᱤ ᱠᱟᱛᱮᱫ ᱱᱟᱭᱠᱮ ᱦᱚᱸ ᱦᱟᱴᱟᱜ ᱨᱮ ᱟᱭᱟᱜ ᱥᱟᱢᱟᱱ ᱠᱚᱭ ᱥᱟᱡᱟᱣᱟ ᱥᱤᱸᱫᱩᱨ ᱟᱭᱱᱚᱢ ᱢᱤᱛᱷᱤ ᱚᱱᱟᱠᱚᱭ ᱥᱟᱡᱟᱣᱟ ᱠᱟᱹᱯᱤ ᱟᱫᱽᱣᱟ ᱪᱟᱣᱞᱮ ᱠᱚᱭ ᱥᱟᱡᱟᱣᱟ ᱥᱟᱡᱟᱣᱛᱮ ᱵᱚᱸᱜᱟᱜ ᱮ ᱩᱰᱩᱠᱚᱜᱼᱟ ᱟᱨ ᱫᱟᱲᱮ ᱞᱮᱠᱟᱛᱮ ᱵᱟᱨᱭᱟ ᱫᱟᱲᱮ ᱠᱚ ᱥᱟᱢᱟᱝ ᱠᱤᱱᱟᱹ ᱢᱤᱫᱴᱤᱱ ᱟᱨᱟᱜ ᱯᱟᱴᱷᱟ ᱟᱨ ᱢᱤᱫᱴᱮᱱ ᱯᱩᱸᱰ ᱥᱤᱢ ᱠᱚ ᱥᱟᱢᱟᱝ ᱠᱤᱱᱟ ᱟᱨ ᱠᱚ ᱚᱸᱰᱮ ᱠᱚ ᱢᱤᱫᱴᱤᱱ ᱥᱤᱢ ᱟᱨᱠᱤ ᱠᱚ ᱡᱟᱦᱟᱸ ᱞᱮᱠᱟᱱᱤᱡ ᱜᱮ ᱡᱟᱦᱟᱸ ᱞᱮᱠᱟᱱᱤᱡ ᱵᱚᱞᱛᱮ ᱯᱩᱰ ᱜᱤᱧ ᱧᱮᱞ ᱟᱠᱟᱫ ᱠᱚᱣᱟ ᱚᱸᱰᱮ ᱠᱚ ᱥᱟᱢᱟᱝ ᱠᱚᱛᱮ ᱥᱮ ᱵᱮᱲᱟ ᱨᱟᱠᱟᱵᱽ ᱥᱟᱶ ᱥᱟᱶᱛᱮ ᱚᱸᱰᱮ ᱵᱚᱸᱜᱟᱜ ᱠᱚ ᱩᱰᱩᱠᱚᱜᱼᱟ ᱵᱚᱸᱜᱟᱜ ᱠᱚ ᱩᱰᱩᱠᱚᱜ ᱛᱮ ᱚᱸᱰᱮ ᱠᱚ ᱵᱚᱸᱜᱟᱼᱵᱩᱨᱩᱭᱟ ᱯᱮᱲᱟ ᱯᱟᱹᱲᱦᱟᱹ ᱠᱚᱦᱚᱸ ᱱᱟᱣᱟ ᱫᱷᱩᱛᱤ ᱞᱩᱜᱽᱲᱤ ᱠᱚ ᱦᱚᱯᱚᱱ ᱮᱨᱟ ᱡᱟᱶᱟᱭ ᱜᱚᱝᱠᱮᱛ ᱠᱚ ᱠᱟᱨᱟᱢ ᱵᱚᱸᱜᱟ ᱨᱮᱫᱚ ᱠᱚ ᱱᱮᱶᱛᱟ ᱟᱹᱜᱩ ᱠᱚᱣᱟ ᱱᱮᱶᱛᱟ ᱟᱹᱜᱩ ᱠᱟᱛᱮᱫ ᱩᱱᱠᱩ ᱦᱚᱸ ᱞᱩᱜᱽᱲᱤ ᱞᱟᱯᱚ ᱮᱢ ᱠᱟᱛᱮᱫ ᱚᱸᱰᱮ ᱵᱚᱸᱜᱟᱼᱵᱩᱨᱩ ᱠᱟᱛᱮᱫ ᱡᱟᱶᱟᱭ ᱟᱜ ᱛᱤ ᱛᱮ ᱩᱱᱤ ᱫᱟᱲᱮ ᱠᱚ ᱪᱷᱟᱹᱛᱮᱭᱟ ᱪᱷᱟᱹᱛ ᱠᱟᱛᱮᱫ ᱟᱫᱚ ᱚᱱᱟ ᱠᱟᱹᱢᱤ ᱠᱚ ᱵᱚᱸᱜᱟᱼᱵᱩᱨᱩ ᱠᱚ ᱠᱟᱹᱢᱤ ᱠᱚ ᱯᱩᱨᱟᱹᱣ ᱠᱟᱛᱮᱫ ᱥᱟᱨᱟᱫᱤᱱᱟᱹᱢᱟᱱ ᱠᱟᱨᱟᱢ ᱠᱚ ᱫᱚᱱᱟ ᱫᱚᱱ ᱠᱟᱛᱮᱫ ᱛᱟᱨᱯᱚᱨᱮ ᱯᱮᱲᱟ ᱯᱟᱹᱲᱦᱟᱹ ᱠᱚ ᱡᱚᱢ ᱧᱩ ᱠᱟᱛᱮᱫ ᱛᱟᱨ ᱥᱤᱸᱜᱟᱹᱲ ᱥᱮ ᱛᱟᱨᱟᱥᱤᱧ ᱵᱮᱲᱟ ᱫᱚ ᱟᱫᱚ ᱠᱟᱨᱟᱢ ᱠᱚ ᱟᱹᱛᱩᱭᱟ ᱟᱹᱰᱤ ᱨᱟᱹᱥᱠᱟᱹ ᱥᱟᱞᱟᱜ ᱠᱟᱨᱟᱢ ᱜᱚᱸᱥᱟᱭ ᱫᱮᱵᱟᱼᱥᱮᱵᱟ ᱢᱩᱪᱟᱹᱫ ᱛᱟᱭᱚᱢ ᱟᱫᱚ ᱠᱟᱨᱟᱢ ᱜᱚᱸᱥᱟᱭ ᱠᱚ ᱵᱤᱫᱟᱹᱭᱮᱭᱟ ᱥᱮ ᱫᱚᱨᱭᱟ ᱫᱟᱜ ᱥᱮ ᱯᱩᱠᱷᱨᱤ ᱫᱟᱜ ᱨᱮᱠᱚ ᱵᱳᱦᱮᱞ ᱵᱳᱦᱮᱞ ᱦᱚᱴᱚ ᱠᱟᱭᱟ ᱟᱨ ᱱᱚᱣᱟ ᱢᱮᱱ ᱜᱟᱱᱚᱜᱼᱟ ᱡᱮ ᱠᱟᱨᱟᱢ ᱜᱚᱸᱥᱟᱭ ᱫᱚ ᱥᱩᱠ ᱥᱟᱦᱟᱨ ᱨᱤᱱᱤᱡ ᱵᱚᱸᱜᱟᱼᱵᱩᱨᱩ ᱠᱟᱱᱟᱭ ᱥᱮ ᱜᱚᱴᱟ ᱫᱤᱥᱚᱢ ᱦᱚᱲ ᱨᱤᱱᱤᱡ ᱵᱚᱸᱜᱟᱼᱵᱩᱨᱩ ᱠᱟᱱᱟᱭ ᱟᱨ ᱠᱟᱨᱟᱢ ᱜᱚᱸᱥᱟᱭ ᱫᱚ ᱚᱲᱟᱜ ᱮᱠᱞᱟ ᱢᱟᱱᱮ ᱢᱤᱫᱴᱤᱱ ᱜᱷᱟᱨᱚᱸᱡᱽ ᱨᱤᱱᱤᱡ ᱮᱠᱞᱟ ᱚᱲᱟᱜ ᱨᱤᱱᱤᱡ ᱚᱲᱟᱜ ᱵᱚᱸᱜᱟ ᱫᱚᱭ ᱵᱟᱝ ᱠᱟᱱᱟ ᱠᱟᱨᱟᱢ ᱜᱚᱸᱥᱟᱭ ᱫᱚ ᱜᱚᱴᱟ ᱫᱤᱥᱚᱢ ᱦᱚᱲᱤᱡ ᱵᱚᱸᱜᱟ ᱠᱟᱱᱟᱭ ᱩᱱᱤ ᱫᱚ ᱵᱟᱦᱨᱮ ᱡᱟᱦᱟᱸ ᱠᱷᱟᱹᱨᱟᱹᱭ ᱥᱮ ᱟᱠᱚᱣᱟᱜ ᱵᱟᱲᱜᱮ ᱥᱮᱫ ᱨᱮᱠᱚ ᱫᱮᱵᱟᱼᱥᱮᱵᱟᱭᱮᱭᱟ